ᱦᱮᱸ ᱦᱳᱭ ᱦᱮᱞᱳ ᱦᱳᱭ ᱟᱹᱞᱤᱧ ᱥᱟᱶᱛᱟ ᱥᱩᱥᱟᱹᱨᱤᱭᱟᱹ ᱠᱟᱱᱟᱞᱤᱧ ᱦᱳᱭ ᱟᱞᱮ ᱵᱮᱝᱜᱚᱞ ᱫᱤᱥᱚᱢ ᱦᱮᱸ ᱟᱪᱪᱷᱟ ᱦᱚᱨᱚᱜ ᱵᱟᱸᱫᱮ ᱚᱠᱟ ᱞᱮᱠᱟ ᱠᱚ ᱦᱚᱨᱚᱜ ᱵᱟᱸᱫᱮᱭᱟ ᱥᱟᱱᱛᱟᱲ ᱚᱠᱟ ᱞᱮᱠᱟ ᱠᱚ ᱦᱚᱨᱚᱜ ᱵᱟᱸᱫᱮᱭᱟ ᱪᱷᱟᱹᱛᱤᱠ ᱚᱠᱟ ᱞᱮᱠᱚ ᱦᱚᱨᱚᱜ ᱵᱟᱸᱫᱮᱭᱟ ᱦᱳᱭ ᱳᱰᱤᱥᱟ ᱨᱮ ᱟᱯᱮ ᱳᱰᱤᱥᱟ ᱨᱮ ᱦᱮᱸ ᱠᱚᱲᱟ ᱠᱚᱲᱟ ᱠᱚ ᱦᱚᱨᱚᱜᱼᱟ ᱠᱩᱲᱤ ᱚᱻ ᱦᱮᱸ

ᱦᱮᱸ ᱟᱫᱚ ᱟᱪᱪᱷᱟ ᱤᱭᱟᱹ ᱠᱚ ᱦᱚᱨᱚᱜᱼᱟ ᱥᱮ ᱵᱟᱝ ᱡᱟᱦᱟᱸ ᱚᱱᱟ ᱢᱚᱯᱚᱝ ᱥᱩᱛᱟᱹ ᱠᱚ ᱞᱟᱜᱟᱣᱟ ᱪᱮᱫ ᱠᱚ ᱢᱮᱱᱟ ᱚᱱᱟ ᱢᱟᱥᱮ ᱦᱳᱭ ᱥᱤᱞᱦᱟᱹ ᱥᱤᱞᱦᱟᱹ ᱠᱚ ᱢᱮᱛᱟᱜᱼᱟ ᱚᱱᱟ ᱫᱚ ᱟᱨ ᱚᱱᱮ ᱤᱭᱟᱹ ᱨᱮ ᱪᱮᱫ ᱠᱚ ᱢᱮᱱᱟ ᱛᱟᱭᱚᱢ ᱥᱮᱫ ᱠᱩᱲᱤ ᱠᱚ ᱥᱩᱫᱩᱜ ᱫᱚ

ᱟᱪᱪᱷᱟ ᱟᱹᱞᱤᱧᱢᱟ ᱚᱱᱮ ᱚᱱᱟ ᱠᱩᱲᱦᱟᱹ ᱠᱚ ᱥᱮ ᱪᱮᱫ ᱠᱚᱠᱚ ᱢᱮᱱᱟ ᱥᱩᱫ ᱵᱟᱦᱟ ᱠᱚ ᱟᱹᱵᱤᱱ ᱫᱚ ᱱᱚᱣᱟ ᱟᱛᱳ ᱨᱮᱱᱤᱡ ᱠᱟᱱᱟ ᱵᱤᱱ

ᱟᱪᱪᱷᱟ ᱟᱪᱪᱷᱟ ᱦᱮᱸ ᱟᱪᱪᱷᱟ ᱥᱟᱶᱛᱟ ᱥᱩᱥᱟᱹᱨᱤᱭᱟᱹ ᱠᱟᱱᱟ ᱞᱤᱧ ᱟᱹᱞᱤᱧ ᱢᱟ ᱠᱩᱞᱤ ᱠᱟᱱᱟ ᱠᱩᱞᱤ ᱡᱚᱝ ᱠᱟᱱᱟᱧ ᱠᱩᱲᱤ ᱚᱠᱟ ᱞᱮᱠᱟ ᱠᱚ ᱦᱚᱨᱚᱜᱼᱟ ᱠᱚᱲᱟ ᱚᱠᱟ ᱞᱮᱠᱟ ᱠᱚ ᱦᱚᱨᱚᱜᱼᱟ

ᱟᱪᱪᱷᱟ ᱵᱮᱝᱜᱚᱞ ᱫᱤᱥᱚᱢ ᱚᱠᱟ ᱞᱮᱠᱟ ᱠᱚ ᱦᱚᱨᱚᱜᱼᱟ ᱥᱮ ᱥᱚᱢᱟᱱ ᱜᱮ ᱳᱰᱤᱥᱟ ᱟᱨ ᱵᱮᱝᱜᱚᱞ ᱚᱱᱠᱟ ᱥᱚᱢᱟᱱ ᱜᱮ ᱠᱚ ᱦᱚᱨᱚᱜᱼᱟ ᱥᱟᱡᱟᱣ ᱥᱟᱹᱲᱤ ᱠᱚᱫᱚ ᱥᱚᱢᱟᱱ ᱜᱮᱠᱚ ᱦᱚᱨᱚᱜᱼᱟ ᱥᱮ ᱟᱞᱟᱜᱽ ᱟᱞᱟᱜᱟ ᱚᱠᱟ ᱞᱮᱠᱟ ᱵᱮᱣᱦᱟᱨ ᱠᱚ ᱵᱟᱦᱟ ᱵᱟᱦᱟ ᱨᱮ ᱚᱠᱟ ᱞᱮᱠᱟ ᱠᱚ ᱦᱚᱨᱚᱜᱼᱟ ᱥᱟᱹᱲᱤ

ᱟᱨ ᱢᱮᱪᱤᱝ ᱜᱟᱱᱚᱜᱼᱟ ᱥᱮ ᱵᱟᱝ ᱢᱮᱪᱤᱝ ᱠᱚ ᱦᱚᱨᱚᱜᱼᱟ ᱥᱮ ᱪᱮᱫ ᱞᱮᱠᱟ ᱠᱚ ᱦᱚᱨᱚᱜᱟ ᱦᱳᱭ ᱚᱱᱠᱟ ᱠᱚ ᱦᱚᱨᱚᱜᱼᱟ ᱠᱚᱲᱟ ᱠᱚ ᱦᱚᱨᱚᱜᱼᱟ